ᱟᱞᱮ ᱫᱤᱥᱚᱢ ᱠᱷᱚᱱ ᱵᱟᱦᱨᱮ ᱫᱤᱥᱚᱢ ᱫᱟᱬᱟᱱ ᱪᱟᱞᱟᱜ ᱞᱟᱹᱜᱤᱫ ᱟᱞᱮ ᱜᱟᱛᱮ ᱛᱟᱞᱟᱨᱮ ᱦᱤᱥᱟᱹ ᱦᱤᱥᱤ ᱫᱩᱠᱷ ᱛᱟᱠᱷᱞᱤᱯ ᱟᱹᱰᱤ ᱠᱤᱪᱷᱩ ᱜᱮ ᱦᱩᱭ ᱞᱮᱱᱟ ᱡᱟᱛᱮ ᱟᱵᱚ ᱵᱚᱱ ᱵᱟᱲᱟᱭ ᱫᱟᱲᱮᱭᱟᱜ ᱠᱟᱱᱟ ᱵᱟᱦᱨᱮ ᱫᱤᱥᱚᱢ ᱡᱚᱠᱷᱚᱱ ᱫᱟᱬᱟᱱ ᱵᱚᱱ ᱥᱮᱱᱚᱜᱼᱟ ᱟᱵᱚ ᱫᱚ ᱟᱹᱛᱩ ᱠᱷᱚᱱ ᱫᱚ ᱵᱟᱵᱚᱱ ᱵᱟᱲᱟᱭ ᱫᱟᱲᱮᱭᱟᱜ ᱠᱟᱱᱟ ᱡᱮ ᱛᱤᱱᱟᱹᱜ ᱱᱚᱣᱟ ᱦᱟᱱᱟ ᱠᱚ ᱛᱮᱭᱟᱜ ᱟᱹᱰᱤᱜᱟᱱ ᱠᱚᱥᱴᱚ ᱠᱚ ᱡᱚᱛᱚ ᱵᱚᱱ ᱵᱟᱲᱟᱭ ᱫᱟᱲᱮᱭᱟᱜ ᱠᱟᱱᱟ ᱛᱟᱦᱮᱱᱟ ᱨᱩᱢ ᱨᱩᱢ ᱨᱮᱭᱟᱜ ᱫᱟᱜ ᱡᱚᱢᱼᱧᱩ ᱠᱚ ᱨᱮᱭᱟᱜ ᱟᱹᱰᱤ ᱢᱩᱥᱠᱤᱞ ᱟᱨ ᱵᱟᱦᱨᱮ ᱫᱤᱥᱚᱢ ᱠᱷᱚᱱ ᱥᱮᱱ ᱠᱟᱛᱮᱫ ᱫᱚ ᱚᱠᱚᱭ ᱦᱚᱲ ᱪᱚ ᱵᱟᱭ ᱩᱯᱨᱩᱢ ᱠᱟᱜ ᱢᱮᱭᱟ ᱩᱱᱤ ᱦᱚᱲ ᱥᱟᱛᱷᱮ ᱦᱚᱸ ᱟᱹᱰᱤ ᱠᱤᱪᱷᱩ ᱮᱴᱠᱮᱴᱚᱬᱮ ᱦᱚᱸ ᱦᱩᱭᱩᱜᱼᱟ ᱥᱮ ᱦᱩᱭ ᱠᱟᱱᱟ ᱪᱮᱫᱟᱜ ᱵᱚᱱ ᱵᱟᱲᱟᱭᱟ ᱡᱮ ᱵᱟᱭ ᱩᱯᱨᱩᱢ ᱠᱟᱱ ᱦᱚᱲ ᱥᱟᱛᱮᱜ ᱫᱚ ᱵᱚᱞᱮ ᱠᱩᱞᱤ ᱡᱚᱱᱚᱜᱼᱟᱭ ᱚᱠᱟᱨᱮᱱ ᱠᱟᱱᱟᱢ ᱥᱮ ᱪᱮᱫ ᱡᱟᱹᱨᱩᱲᱮᱢ ᱦᱮᱡ ᱠᱟᱱᱟ ᱪᱮᱫ ᱠᱚ ᱫᱩᱠᱷ ᱛᱟᱠᱷᱞᱤᱯ ᱢᱮᱱᱟᱜ ᱛᱟᱢᱟ ᱚᱱᱟ ᱠᱚᱭ ᱠᱩᱞᱤ ᱡᱚᱱᱟᱜᱼᱟ ᱟᱨ ᱱᱤᱭᱟᱹ ᱜᱮᱵᱚᱱ ᱵᱟᱲᱟᱭᱟ ᱡᱮ ᱵᱚᱞᱮ ᱵᱟᱦᱨᱮ ᱫᱤᱥᱚᱢ ᱨᱮᱫᱚ ᱟᱹᱰᱤ ᱠᱤᱪᱷᱩ ᱯᱨᱚᱵᱽᱞᱮᱢ ᱢᱮᱱᱟᱜᱼᱟ